ᱦᱮᱞᱳ ᱟᱢ ᱫᱚ ᱳᱞᱟ ᱩᱵᱮᱨ ᱨᱮᱱ ᱜᱟᱹᱰᱤ ᱢᱟᱞᱤᱠ ᱠᱟᱱᱟᱢ ᱡᱩᱫᱤ ᱜᱟᱹᱰᱤ ᱵᱷᱟᱲᱟ ᱧᱟᱢᱚᱜ ᱛᱟᱢ ᱠᱷᱟᱱ ᱜᱟᱯᱟ ᱞᱚᱠᱠᱷᱤᱵᱟᱨ ᱦᱤᱞᱳᱜ ᱫᱚᱥᱴᱟ ᱥᱳᱢᱳᱭ ᱵᱟᱵᱳᱭᱥᱳᱛᱮ ᱟᱹᱜᱩᱭ ᱢᱮ ᱟᱨ ᱵᱚᱨᱫᱷᱚᱢᱟᱱᱛᱮ ᱤᱫᱤ ᱚᱴᱚ ᱠᱟᱹᱧ ᱢᱮ ᱟᱨ ᱚᱱᱟ ᱠᱤᱞᱳᱢᱤᱴᱟᱨ ᱦᱤᱥᱟᱹᱵᱽ ᱛᱮ ᱡᱟ ᱯᱚᱭᱥᱟ ᱞᱟᱜᱟᱜᱼᱟ ᱦᱮᱡ ᱠᱟᱛᱮᱧ ᱮᱢᱟᱢᱟ